ᱤᱧ ᱡᱟᱦᱟᱸ ᱥᱮᱫ ᱤᱧ ᱪᱟᱞᱟᱜᱼᱟ ᱵᱟᱡᱟᱨ ᱠᱚ ᱥᱟᱺᱜᱤᱧ ᱥᱟᱺᱜᱤᱧ ᱤᱧ ᱪᱟᱞᱟᱜᱼᱟ ᱤᱧᱢᱟ ᱱᱚᱛᱮ ᱠᱷᱚᱱᱢᱟ ᱟᱹᱛᱩ ᱫᱤᱥᱚᱢ ᱨᱮᱢᱟ ᱵᱟᱥᱠᱮ ᱫᱟᱠᱟᱧ ᱥᱟᱢᱵᱟᱣᱟ ᱢᱩᱱᱜᱟᱹ ᱟᱲᱟᱜ ᱟᱲᱟᱜ ᱩᱛᱩ ᱮᱢᱟᱱ ᱛᱮᱭᱟᱜ ᱟᱲᱟᱜ ᱩᱛᱩ ᱜᱮ ᱚᱱᱟᱢᱟ ᱵᱷᱟᱡᱟ ᱩᱛᱩ ᱢᱟ ᱵᱟᱝ ᱠᱟᱱᱟ ᱥᱟᱫᱷᱟᱨᱚᱱ ᱩᱛᱩ ᱠᱟᱱᱟ ᱥᱟᱫᱷᱟᱨᱚᱱ ᱩᱛᱩ ᱡᱚᱢ ᱠᱟᱛᱮᱫ ᱜᱮᱧ ᱪᱟᱞᱟᱜᱼᱟ ᱥᱟᱺᱜᱤᱧ ᱥᱟᱺᱜᱤᱧ ᱤᱭᱟᱹᱧ ᱪᱟᱞᱟᱜᱼᱟ ᱫᱟᱠᱟᱧ ᱪᱟᱵᱟ ᱠᱮᱫᱢᱟ ᱦᱳᱴᱮᱞ ᱨᱮᱧ ᱱᱟᱥᱛᱟᱜᱼᱟ ᱮᱢᱟᱱ ᱨᱮᱧ ᱱᱟᱥᱛᱟᱜᱼᱟ ᱮᱱᱠᱷᱟᱱ ᱚᱸᱰᱮᱢᱟ ᱟᱵᱚᱢᱟ ᱤᱭᱟᱹ ᱟᱲᱟᱜ ᱥᱟᱠᱟᱢ ᱡᱚᱢ ᱦᱚᱲ ᱠᱟᱱᱟ ᱵᱚᱱ ᱥᱩᱱᱩᱢ ᱡᱤᱱᱤᱥ ᱡᱩᱫᱤᱢ ᱡᱚᱢᱟ ᱟᱨ ᱦᱳᱴᱮᱞ ᱨᱮᱢᱟ ᱟᱹᱰᱤ ᱥᱚᱠᱛᱚ ᱥᱩᱱᱩᱢ ᱠᱚ ᱞᱟᱜᱟᱣ ᱜᱮᱭᱟ ᱡᱚᱢᱟᱢ ᱞᱟᱡ ᱜᱳᱞᱢᱟᱞᱚᱜᱼᱟ ᱤᱭᱟᱹᱜ ᱟᱢ ᱱᱚᱜᱼᱚ ᱱᱚᱣᱟ ᱤᱭᱟᱹᱜᱮ ᱤᱧᱫᱚ ᱟᱫᱚ ᱟᱵᱚ ᱫᱚ ᱱᱚᱣᱟ ᱟᱲᱟᱜ ᱥᱟᱠᱟᱢ ᱡᱚᱢ ᱜᱮ ᱵᱮᱥ ᱠᱟᱱᱟ ᱟᱨ ᱱᱤᱛᱚᱜᱢᱟ ᱟᱵᱚᱢᱟ ᱡᱟᱦᱟᱸ ᱨᱮ ᱦᱳᱴᱮᱞ ᱫᱚᱢ ᱪᱟᱞᱟᱜ ᱫᱚ ᱥᱩᱱᱩᱢ ᱜᱮᱵᱚ ᱡᱚᱢᱮᱜᱼᱟ ᱡᱮ ᱱᱚᱝᱠᱟᱱ ᱥᱟᱫᱷᱟᱨᱚᱱ ᱩᱛᱩ ᱫᱚ ᱵᱟᱵᱚᱱ ᱡᱚᱢᱮᱜᱼᱟ ᱟᱵᱚ ᱫᱚ ᱡᱟᱦᱟᱸ ᱦᱳᱴᱮᱞ ᱜᱮᱢ ᱪᱟᱞᱟᱜ ᱚᱱᱟ ᱥᱩᱱᱩᱢ ᱡᱤᱱᱤᱥ ᱜᱮᱵᱚᱱ ᱡᱚᱢ ᱠᱟᱱᱟ ᱟᱫᱚ ᱟᱵᱚ ᱫᱚ ᱱᱤᱛᱳᱜ ᱫᱚ ᱚᱱᱟᱨᱮ ᱤᱭᱟᱹ ᱫᱟᱲᱮᱭᱟᱜ ᱠᱷᱟᱱ ᱫᱚ ᱛᱟᱵᱮᱱ ᱠᱚ ᱠᱷᱟᱹᱡᱟᱹᱲᱤ ᱠᱚ ᱥᱟᱵᱟᱣ ᱧᱚᱜ ᱠᱟᱜ ᱢᱮ ᱠᱟᱹᱡ ᱫᱷᱟᱨᱟ ᱵᱟᱝ ᱫᱚ ᱪᱟᱣᱞᱮ ᱟᱛᱟ ᱚᱱᱮ ᱚᱱᱟ ᱚᱱᱟ ᱫᱚ ᱵᱟᱭ ᱠᱷᱟᱨᱟᱯᱟ ᱟᱨ ᱠᱤᱨᱤᱧ ᱠᱷᱟᱹᱡᱟᱹᱲᱤ ᱦᱚᱸ ᱠᱷᱟᱨᱟᱯ ᱜᱮᱭᱟ ᱚᱱᱟ ᱦᱚᱸ ᱠᱤᱨᱤᱧᱟᱜ ᱛᱮᱦᱚᱸ ᱪᱟᱣᱞᱮ ᱠᱚ ᱟᱛᱟ ᱠᱟᱜ ᱢᱮ ᱛᱟᱵᱮᱱ ᱠᱚ ᱤᱱᱟᱹ ᱠᱚ ᱡᱚᱢ ᱠᱟᱛᱮᱫ ᱜᱮ ᱟᱵᱚ ᱫᱚ ᱟᱨ ᱦᱳᱴᱮᱞ ᱨᱮᱭᱟᱜ ᱵᱚᱱ ᱡᱚᱢ ᱟᱫᱚ ᱮᱠᱷᱮᱱ ᱥᱩᱱᱩᱢ ᱡᱤᱱᱤᱥ ᱠᱟᱱᱟ ᱚᱱᱟ ᱫᱚ ᱡᱷᱟᱲᱟ ᱧᱟᱢ ᱢᱮᱭᱟ ᱪᱮᱫ ᱧᱟᱢ ᱢᱮᱭᱟ ᱱᱚᱣᱟ ᱡᱤᱱᱤᱥ ᱫᱚ ᱚᱱᱠᱟᱱᱟᱜ ᱠᱟᱱᱟ ᱱᱚᱣᱟ ᱫᱚ ᱟᱵᱚ ᱫᱚ ᱱᱚᱜᱼᱚ ᱱᱚᱣᱟ ᱟᱲᱟᱜ ᱥᱟᱠᱟᱢ ᱡᱚᱢ ᱜᱮ ᱵᱮᱥᱟ ᱵᱟᱠᱷᱟᱱ ᱚᱱᱮ ᱵᱚᱱ ᱵᱮᱱᱟᱣᱮᱜᱼᱟ ᱛᱟᱵᱮᱱ ᱟᱵᱚ ᱫᱮᱥᱤ ᱵᱚᱱ ᱟᱛᱟᱭᱮᱜ ᱠᱷᱟᱹᱡᱟᱹᱲᱤ ᱪᱟᱣᱞᱮ ᱠᱷᱟᱹᱡᱟᱹᱲᱤ ᱚᱱᱟ ᱛᱮᱫᱚ ᱵᱟᱭ ᱪᱷᱟᱜ ᱲᱟᱣᱟ ᱵᱟᱭ ᱪᱤᱠᱟᱹᱣᱟ ᱱᱚᱣᱟ ᱠᱚᱛᱮ ᱫᱚ ᱟᱵᱚ ᱫᱚ ᱱᱚᱝᱠᱟ ᱚᱱᱠᱟ ᱜᱮᱵᱚᱱ ᱠᱟᱹᱢᱤᱭᱟ